ᱤᱧᱫᱚ ᱵᱤᱨᱼᱵᱩᱨᱩ ᱥᱮ ᱜᱟᱰᱟ ᱱᱟᱹᱲᱤ ᱫᱟᱬᱟᱱ ᱫᱚ ᱜᱳᱴᱟᱜᱤᱧ ᱠᱩᱥᱤᱭᱟᱜᱼᱟ ᱟᱫᱚ ᱵᱮᱥᱤ ᱠᱟᱛᱮᱫ ᱤᱧᱫᱚ ᱵᱤᱨ ᱵᱩᱨᱩ ᱨᱮᱜᱮ ᱫᱟᱬᱟ ᱫᱩᱧ ᱠᱩᱥᱤᱭᱟᱜᱼᱟ ᱪᱮᱫᱟᱜ ᱥᱮ ᱤᱧᱫᱚ ᱠᱟᱹᱴᱤᱡ ᱠᱷᱚᱱ ᱜᱮ ᱵᱤᱨᱼᱵᱩᱨᱩ ᱱᱚᱣᱟ ᱡᱟᱭᱜᱟ ᱨᱮᱜᱤᱧ ᱦᱟᱨᱟᱼᱵᱩᱨᱩ ᱟᱠᱟᱱᱟ ᱟᱨ ᱤᱧᱫᱚ ᱵᱤᱨᱼᱵᱩᱨᱩ ᱨᱮᱫᱚ ᱟᱹᱰᱤ ᱪᱮᱦᱨᱟ ᱥᱮ ᱟᱹᱰᱤ ᱢᱚᱱᱮ ᱡᱤᱣᱤ ᱠᱚ ᱟᱹᱰᱤ ᱦᱟᱞᱠᱟ ᱜᱤᱧ ᱵᱩᱡᱷᱟᱹᱣᱟ ᱪᱮᱫᱟᱜ ᱥᱮ ᱵᱤᱨᱼᱵᱩᱨᱩ ᱠᱚᱨᱮᱜ ᱫᱚ ᱪᱮᱬᱮ ᱪᱤᱯᱲᱩ ᱠᱚᱣᱟᱜ ᱨᱟᱜ ᱠᱚᱛᱮ ᱢᱚᱱᱮ ᱡᱤᱣᱤ ᱠᱚᱫᱚ ᱟᱹᱰᱤ ᱨᱟᱹᱥᱠᱟᱹ ᱜᱤᱧ ᱟᱹᱭᱠᱟᱹᱣᱟ ᱪᱮᱫᱟᱜ ᱥᱮ ᱵᱤᱨᱼᱵᱩᱨᱩ ᱨᱮᱫᱚ ᱱᱚᱝᱠᱟᱱ ᱟᱨᱦᱚᱸ ᱟᱭᱢᱟ ᱟᱭᱢᱟ ᱡᱤᱵᱽᱼᱡᱚᱱᱛᱩ ᱠᱚ ᱛᱟᱦᱮᱸ ᱠᱟᱱᱟ ᱡᱟᱦᱟᱸ ᱠᱤ ᱱᱤᱛᱚᱜ ᱫᱚ ᱧᱮᱞ ᱡᱚᱝ ᱫᱚ ᱵᱟᱝᱵᱚᱱ ᱧᱟᱢ ᱮᱫᱟ ᱪᱮᱫᱟᱜ ᱥᱮ ᱵᱤᱨᱼᱵᱩᱨᱩ ᱫᱚ ᱱᱤᱛᱚᱜ ᱫᱚ ᱡᱚᱛᱚ ᱠᱚ ᱢᱟᱜ ᱤᱫᱤᱭᱮᱫᱟ ᱚᱱᱟ ᱠᱷᱟᱹᱛᱤᱨ ᱛᱮ ᱵᱩᱨᱩ ᱨᱮᱱ ᱡᱤᱵᱽᱼᱡᱤᱭᱟᱹᱞᱤ ᱥᱮ ᱡᱤᱵᱽᱼᱡᱚᱱᱛᱩ ᱠᱚᱫᱚ ᱩᱱᱠᱩ ᱦᱚᱸ ᱵᱩᱨᱩ ᱯᱷᱟᱫᱟᱜ ᱠᱟᱱ ᱠᱷᱟᱹᱛᱤᱨ ᱛᱮ ᱩᱱᱠᱩ ᱡᱤᱵᱽᱼᱡᱤᱭᱟᱹᱞᱤ ᱦᱚᱸ ᱵᱩᱨᱩ ᱠᱷᱚᱱ ᱫᱚᱠᱚ ᱧᱤᱨ ᱪᱟᱞᱟᱜ ᱠᱟᱱᱟ ᱟᱨ ᱟᱵᱚ ᱫᱚ ᱱᱚᱣᱟ ᱵᱩᱨᱩ ᱵᱟᱧᱪᱟᱣ ᱞᱟᱹᱜᱤᱫ ᱵᱩᱨᱩ ᱠᱷᱚᱱ ᱫᱟᱨᱮ ᱫᱟᱨᱮ ᱰᱟᱹᱨ ᱠᱚᱫᱚ ᱵᱟᱝ ᱢᱟᱜ ᱞᱟᱹᱠᱛᱤ ᱤᱱᱟᱹ ᱠᱷᱟᱱ ᱦᱤᱡᱩᱜ ᱠᱟᱱ ᱫᱤᱱᱨᱮ ᱡᱟᱦᱟᱸ ᱛᱤᱱᱟᱹᱜ ᱜᱮ ᱡᱤᱵᱽᱼᱡᱤᱭᱟᱹᱞᱤ ᱥᱮ ᱡᱚᱱᱛᱩ ᱠᱚ ᱛᱟᱦᱮᱱᱟ ᱢᱟᱲᱟᱝ ᱠᱷᱚᱱ ᱡᱟᱦᱟᱸ ᱞᱮᱠᱟ ᱠᱚ ᱛᱟᱦᱮᱸ ᱟᱠᱟᱱᱟ ᱯᱚᱨᱮ ᱛᱮᱦᱚᱸ ᱤᱱᱟᱹᱠᱷᱟᱱ ᱟᱵᱚᱦᱚᱸ ᱟᱵᱚ ᱯᱚᱨᱮᱛᱮ ᱡᱚᱛᱚ ᱡᱤᱱᱤᱥ ᱜᱮ ᱠᱚ ᱧᱮᱞ ᱧᱟᱢ ᱫᱟᱲᱮᱭᱟᱠᱚᱣᱟ ᱟᱨ ᱡᱟᱦᱟᱸ ᱞᱮᱠᱟ ᱟᱵᱚ ᱵᱤᱨᱼᱵᱩᱨᱩ ᱨᱮ ᱠᱩᱥᱤ ᱨᱟᱹᱥᱠᱟᱹ ᱵᱚᱱ ᱵᱩᱡᱷᱟᱹᱣᱟ ᱥᱮ ᱪᱮᱬᱮᱼᱪᱤᱯᱨᱩᱫ ᱠᱚᱣᱟᱜ ᱨᱟᱜᱼᱛᱮ ᱟᱹᱰᱤ ᱪᱮᱦᱨᱟ ᱟᱹᱭᱠᱟᱹᱜᱼᱟ ᱚᱱᱠᱟᱜᱮ ᱟᱵᱚᱨᱮᱱ ᱦᱚᱯᱚᱱ ᱠᱚᱦᱚᱸ ᱡᱟᱦᱟᱸ ᱛᱤᱥ ᱠᱚ ᱞᱟᱹᱭᱟ ᱵᱟᱝᱼᱟ ᱱᱩᱠᱩ ᱫᱚ ᱟᱹᱰᱤ ᱯᱟᱹᱦᱤᱞ ᱠᱷᱚᱱ ᱢᱮᱱᱟᱜ ᱠᱚᱣᱟ ᱟᱨ ᱱᱤᱛᱚᱜ ᱦᱚᱸ ᱱᱩᱠᱩ ᱡᱤᱵᱽ ᱡᱤᱭᱟᱹᱞᱤ ᱫᱚ ᱱᱤᱛᱚᱜ ᱦᱚᱸ ᱢᱮᱱᱟᱜ ᱠᱚᱜᱮᱭᱟ